ᱡᱩᱫᱤ ᱢᱤᱫᱴᱮᱱ ᱜᱤᱫᱽᱨᱟᱹ ᱟᱹᱰᱤ ᱜᱟᱛᱤᱼᱜᱟᱛᱤ ᱛᱮ ᱟᱹᱰᱤ ᱡᱟᱭᱜᱟ ᱵᱷᱟᱜᱮ ᱡᱟᱭᱜᱟ ᱨᱮᱭ ᱪᱟᱞᱟᱣ ᱮᱱᱟ ᱛᱚᱠᱷᱚᱱ ᱩᱱᱤ ᱩᱱᱠᱩᱣᱟᱜ ᱴᱚᱞᱟ ᱨᱮᱱ ᱩᱱᱤᱭᱟᱜ ᱧᱩᱛᱩᱢ ᱫᱚ ᱟᱹᱰᱤ ᱵᱷᱟᱜᱮ ᱜᱮ ᱛᱟᱦᱮᱱᱟ ᱦᱚᱲ ᱠᱚᱣᱟᱜ ᱢᱚᱛᱟ ᱢᱚᱛ ᱟᱹᱰᱤ ᱵᱷᱟᱜᱮ ᱜᱮ ᱛᱟᱦᱮᱱᱟ ᱪᱮᱫᱟᱜ ᱡᱮ ᱤᱱᱟᱹᱜ ᱵᱷᱟᱹᱜᱤ ᱟᱹᱰᱤ ᱵᱷᱟᱹᱜᱤᱭ ᱠᱟᱹᱢᱤ ᱟᱠᱟᱫᱟ ᱡᱮᱦᱮᱛᱩ ᱤᱱᱟᱹᱜ ᱢᱚᱸᱡᱽ ᱡᱟᱭᱜᱟᱨᱮᱭ ᱪᱟᱞᱟᱣ ᱟᱠᱟᱱᱟ ᱜᱟᱛᱤ ᱠᱷᱟᱹᱛᱤᱨ ᱛᱮ ᱛᱟᱨᱯᱚᱨ ᱚᱱᱟ ᱪᱮᱭᱮ ᱵᱚᱲᱚ ᱵᱮᱯᱟᱨ ᱡᱮ ᱩᱱᱠᱩᱣᱟᱜ ᱴᱚᱞᱟ ᱨᱮᱭᱟᱜ ᱧᱩᱛᱩᱢᱮᱭ ᱩᱡᱡᱚᱞ ᱟᱠᱟᱫᱟ ᱡᱮᱦᱮᱛᱩ ᱡᱟᱦᱟᱸᱭ ᱜᱮᱠᱚ ᱢᱮᱱᱟ ᱡᱮ ᱱᱤᱭᱟᱹ ᱴᱚᱞᱟ ᱨᱮᱱ ᱦᱟᱹᱱᱤ ᱯᱞᱮᱭᱟᱨ ᱦᱟᱱᱟ ᱡᱟᱭᱜᱟᱭ ᱪᱟᱞᱟᱣ ᱟᱠᱟᱱᱟ ᱛᱟᱞᱦᱮ ᱟᱹᱰᱤ ᱢᱚᱸᱡᱽ ᱠᱚ ᱟᱹᱭᱠᱟᱹᱣᱟ ᱛᱷᱚᱲᱟ ᱢᱟᱱᱮ ᱩᱱᱤ ᱠᱷᱮᱞᱟᱣ ᱯᱨᱚᱛᱤ ᱩᱱᱠᱩ ᱟᱹᱰᱤ ᱢᱚᱸᱡᱽ ᱠᱚ ᱵᱷᱟᱵᱱᱟᱭᱟ ᱪᱮᱫᱟᱜ ᱪᱮᱫᱟᱜ ᱠᱤ ᱩᱱᱠᱩ ᱴᱚᱞᱟ ᱨᱮᱭᱟᱜ ᱧᱩᱛᱩᱢ ᱩᱱᱤ ᱵᱷᱟᱹᱜᱤᱭ ᱩᱡᱡᱚᱞ ᱟᱠᱟᱫᱟ ᱚᱱᱟ ᱠᱷᱟᱹᱛᱤᱨ ᱛᱮ ᱩᱡᱡᱚᱞ ᱟᱠᱟᱱᱟ ᱪᱮᱫᱟᱜ ᱠᱤ ᱢᱤᱢᱤᱫᱴᱮᱡᱱ ᱵᱷᱟᱹᱜᱤ ᱱᱟᱢᱠᱚᱨᱟ ᱡᱟᱭᱜᱟ ᱨᱮ ᱵᱷᱟᱹᱜᱤ ᱫᱟᱹᱢᱤ ᱯᱞᱮᱭᱟᱨᱮᱭ ᱦᱩᱭ ᱟᱠᱟᱱᱟ ᱚᱱᱟ ᱠᱷᱟᱹᱛᱤᱨ ᱛᱮ ᱢᱚᱸᱡᱽ ᱜᱮ ᱢᱚᱸᱡᱽ ᱜᱮᱠᱚ ᱦᱩᱫᱤᱥᱟ ᱦᱚᱲ ᱠᱚᱣᱟᱜ ᱢᱚᱛᱟᱢᱚᱛ ᱫᱚ ᱤᱧᱟᱹᱜ ᱯᱚᱠᱠᱷᱮ ᱫᱚ ᱦᱚᱲ ᱠᱚ ᱢᱚᱸᱡᱽ ᱜᱮᱠᱚ ᱦᱩᱫᱤᱥᱟ ᱟᱞᱮ ᱯᱚᱠᱠᱷᱮ ᱫᱚ ᱟᱹᱰᱤ ᱟᱸᱴ ᱜᱮ ᱟᱞᱮᱭᱟᱜ ᱦᱚᱸ ᱢᱮᱱᱟᱜ ᱛᱟᱞᱮᱭᱟ ᱢᱤᱫᱴᱮᱱ ᱠᱤᱠ ᱯᱷᱚᱨ ᱦᱮᱞᱯ ᱵᱚᱞᱮ ᱢᱤᱫᱴᱮᱱ ᱥᱚᱝᱚᱥᱛᱷᱟ ᱟᱫᱚ ᱠᱷᱚᱱ ᱜᱮ ᱯᱷᱩᱴᱵᱚᱞ ᱠᱚ ᱜᱟᱛᱤᱜᱼᱟ ᱢᱤᱫᱴᱮᱱ ᱠᱚᱲᱟ ᱜᱤᱫᱽᱨᱟᱹᱭ ᱜᱟᱛᱤᱜᱼᱟ ᱟᱹᱰᱤ ᱢᱚᱸᱡᱽ ᱮ ᱜᱟᱛᱤᱜᱼᱟ ᱩᱱᱤ ᱦᱚᱸ ᱵᱟᱨᱦᱮ ᱵᱟᱨᱦᱮᱭ ᱜᱟᱛᱤᱜᱼᱟ ᱟᱫᱚ ᱚᱱᱟ ᱠᱷᱟᱹᱛᱤᱨ ᱛᱮᱜᱮ ᱧᱩᱛᱩᱢ ᱯᱷᱮᱢᱟᱥ ᱟᱠᱟᱱᱟ ᱟᱫᱚ ᱢᱚᱸᱡᱽ ᱜᱮ ᱩᱱᱤ ᱠᱷᱟᱹᱛᱤᱨ ᱛᱮᱭ ᱠᱷᱮᱞᱟ ᱩᱱᱤ ᱥᱚᱱᱢᱟᱱ ᱠᱚ ᱮᱢᱟᱭᱟ ᱮᱢᱚᱱ ᱡᱟᱭᱜᱟᱨᱮᱭ ᱪᱟᱞᱟᱣ ᱟᱠᱟᱱᱟ ᱴᱚᱞᱟ ᱨᱮᱭᱟᱜ ᱧᱩᱛᱩᱢᱮᱭ ᱩᱡᱡᱚᱞ ᱟᱠᱟᱫᱟ ᱵᱷᱟᱹᱜᱤ ᱜᱮᱭᱟ ᱚᱱᱟ ᱫᱚ